ᱛᱤᱨᱤᱥᱮ ᱡᱩᱱ ᱟᱴᱷᱮᱨᱚᱥᱚ ᱯᱚᱪᱯᱟᱱᱱᱚ ᱵᱟᱭᱤᱥᱮ ᱰᱤᱥᱮᱢᱵᱚᱨ ᱫᱩᱦᱟᱡᱟᱨ ᱛᱤᱱ ᱯᱟᱪᱚᱭ ᱢᱮ ᱩᱱᱤᱥᱥᱚ ᱡᱤᱨᱳ ᱯᱟᱪ ᱫᱩᱭᱚᱭ ᱚᱠᱴᱚᱵᱚᱨ ᱟᱴᱷᱮᱨᱚᱥᱚ ᱪᱩᱣᱟᱱᱱᱚ ᱮᱜᱟᱨᱚᱭ ᱯᱷᱮᱵᱽᱨᱩᱣᱟᱨᱤ ᱥᱚᱛᱮᱨᱚᱥᱚ ᱯᱚᱧᱪᱟᱥ